ᱵᱟᱝᱼᱟ ᱵᱟᱹᱱᱩᱜᱼᱟ ᱮᱴᱟᱜ ᱮᱸᱜᱮᱞ ᱪᱮ ᱮᱴᱟᱜ ᱯᱞᱟᱱᱮᱹᱴ ᱠᱚᱨᱮ ᱫᱚ ᱡᱤᱣᱤᱭᱟᱱ ᱠᱚᱫᱚ ᱵᱟᱹᱱᱩᱜ ᱞᱮᱠᱟᱧ ᱟᱴᱠᱟᱨᱮᱫᱟ ᱤᱠᱷᱟᱹᱱ ᱡᱤᱣᱤᱭᱟᱱ ᱠᱚ ᱛᱟᱦᱮᱸ ᱨᱮᱱᱟᱜ ᱫᱚ ᱢᱤᱫᱴᱟᱱ ᱥᱟᱬᱮᱥᱤᱭᱟ ᱠᱚᱠᱚ ᱠᱷᱚᱡᱟᱞ ᱧᱟᱢ ᱠᱟᱫᱟ ᱚᱱᱟᱫᱚ ᱢᱚᱝᱜᱚᱞ ᱜᱨᱚᱦᱚ ᱨᱮᱦᱚᱸ ᱦᱚᱭ ᱦᱤᱸᱥᱤᱫ ᱠᱚ ᱢᱮᱱᱟᱜᱼᱟ ᱟᱫᱚ ᱚᱱᱟ ᱠᱚᱨᱮ ᱫᱚ ᱡᱤᱣᱤ ᱫᱚ ᱵᱟᱹᱱᱩᱜ ᱠᱚᱣᱟ ᱡᱤᱣᱤ ᱵᱟᱧᱪᱟᱜ ᱨᱮᱭᱟᱜ ᱦᱚᱨᱟ ᱦᱮᱡ ᱫᱟᱲᱮᱭᱟᱜᱼᱟ ᱟᱫᱚ ᱚᱱᱟ ᱠᱚᱜᱮ ᱟᱨ ᱱᱚᱣᱟ ᱪᱟᱸᱫᱚ ᱨᱮ ᱱᱚᱣᱟ ᱠᱚ ᱩᱱᱟᱹᱜ ᱫᱤᱱ ᱜᱟᱱ ᱠᱚ ᱩᱯᱚᱜᱨᱚᱦᱚ ᱠᱚᱠᱚ ᱵᱷᱮᱡᱟᱣ ᱠᱟᱱ ᱜᱮᱭᱟ ᱟᱫᱚ ᱱᱤᱛᱚᱜ ᱫᱷᱟᱹᱨᱤᱡ ᱦᱚᱸ ᱡᱤᱣᱤ ᱵᱟᱧᱪᱟᱣ ᱨᱮᱭᱟᱜ ᱫᱚ ᱵᱟᱝ ᱟᱹᱭᱠᱟᱹᱣ ᱠᱟᱱᱟ ᱢᱮᱱᱛᱤᱧ ᱤᱧᱫᱚᱧ ᱟᱥᱟᱭᱮᱫᱟ